ᱥᱟᱱᱛᱷᱟᱞᱤ ᱯᱟᱹᱨᱥᱤ ᱨᱮᱭᱟᱜ ᱨᱤᱡᱷᱟᱹᱣ ᱫᱚ ᱥᱚᱦᱚᱨᱟᱭ ᱵᱟᱦᱟ ᱵᱚᱸᱜᱟ ᱠᱚᱨᱮ ᱟᱹᱰᱤᱞᱮ ᱮᱱᱮᱡᱽᱼᱟ ᱡᱚᱛᱚ ᱠᱷᱚᱱ ᱢᱟᱲᱟᱝ ᱫᱚ ᱵᱟᱦᱟ ᱵᱚᱸᱜᱟᱨᱮ ᱵᱟᱦᱟ ᱵᱚᱸᱜᱟ ᱨᱮᱫᱚ ᱡᱟᱦᱟᱸᱛᱤᱱᱟᱹᱜ ᱜᱮ ᱠᱩᱲᱤ ᱦᱚᱯᱚᱱ ᱠᱚ ᱢᱮᱱᱟᱜ ᱠᱚᱣᱟ ᱥᱟᱡᱟᱣ ᱥᱟᱯᱲᱟᱣ ᱠᱟᱛᱮᱫ ᱡᱟᱦᱮᱨ ᱠᱷᱚᱱ ᱟᱠᱷᱲᱟ ᱦᱟᱹᱵᱤᱡᱽ ᱮᱱᱮᱡᱽ ᱮᱱᱮᱡᱽᱛᱮ ᱱᱟᱭᱠᱮ ᱠᱚ ᱤᱫᱤᱭᱮᱭᱟ ᱟᱨ ᱠᱚᱲᱟ ᱠᱚᱫᱚ ᱛᱩᱢᱫᱟᱜ ᱴᱟᱢᱟᱠ ᱜᱚᱜ ᱠᱟᱛᱮᱫ ᱨᱩ ᱠᱟᱛᱮᱫ ᱱᱟᱭᱠᱮ ᱟᱠᱷᱲᱟ ᱚᱲᱟᱜ ᱦᱟᱹᱵᱤᱡᱽ ᱠᱚ ᱤᱫᱤ ᱦᱚᱴᱚ ᱠᱟᱭᱟ ᱟᱫᱚ ᱚᱱᱟ ᱠᱚᱜᱮ ᱧᱮᱞ ᱠᱟᱛᱮᱫ ᱟᱞᱮ ᱟᱹᱰᱤ ᱨᱟᱹᱥᱠᱟᱹ ᱟᱹᱰᱤ ᱨᱤᱡᱷᱟᱹᱣᱞᱮ ᱵᱩᱡᱷᱟᱹᱣᱟ ᱪᱮᱫᱟᱜ ᱥᱮ ᱟᱵᱚ ᱥᱟᱱᱛᱟᱲ ᱥᱚᱢᱟᱡᱽ ᱨᱮ ᱱᱩᱱᱟᱹᱜ ᱨᱟᱹᱥᱠᱟᱹ ᱢᱮᱱᱟᱜᱼᱟ ᱱᱚᱣᱟ ᱨᱟᱹᱥᱠᱟᱹ ᱫᱚ ᱮᱴᱟᱜ ᱡᱟᱹᱛᱤ ᱠᱚᱫᱚ ᱵᱟᱝᱠᱚ ᱫᱟᱲᱮᱭᱟᱜᱼᱟ ᱪᱮᱫᱟᱜ ᱥᱮ ᱟᱵᱚ ᱥᱟᱱᱛᱟᱲ ᱥᱚᱢᱟᱡᱽ ᱨᱮ ᱵᱟᱦᱟ ᱵᱚᱸᱜᱟ ᱥᱚᱦᱚᱨᱟᱭ ᱵᱚᱸᱜᱟ ᱫᱚ ᱟᱹᱰᱤ ᱵᱮᱥ ᱴᱷᱤᱠ ᱵᱚᱱ ᱢᱟᱱᱟᱣᱟ ᱟᱨ ᱥᱟᱱᱛᱟᱲ ᱠᱚ ᱟᱠᱚᱣᱟᱜ ᱨᱟᱭᱨᱤᱛ ᱮᱱᱮᱡᱽᱼᱥᱮᱨᱮᱧ ᱵᱚᱸᱜᱟᱼᱵᱩᱨᱩ ᱟᱹᱰᱤᱵᱮᱥ ᱴᱷᱤᱠ ᱠᱚ ᱢᱟᱹᱱ ᱠᱚᱣᱟ ᱟᱨ ᱵᱚᱸᱜᱟᱼᱵᱩᱨᱩ ᱠᱚ ᱢᱟᱹᱱ ᱠᱟᱛᱮᱫ ᱵᱚᱸᱜᱟᱼᱵᱩᱨᱩ ᱦᱚᱸ ᱟᱹᱰᱤ ᱨᱟᱹᱥᱠᱟᱹ ᱠᱚ ᱵᱩᱡᱷᱟᱹᱣᱟ ᱪᱮᱫᱟᱜ ᱥᱮ ᱥᱟᱞ ᱨᱮ ᱵᱚᱸᱜᱟᱼᱵᱩᱨᱩ ᱠᱚ ᱩᱢ ᱱᱟᱲᱠᱟ ᱠᱚᱣᱟ ᱩᱢ ᱟᱬᱜᱚ ᱠᱚᱣᱟ ᱠᱚ ᱚᱱᱟᱛᱮ ᱵᱚᱸᱜᱟᱼᱵᱩᱨᱩᱣᱟᱜ ᱛᱷᱩᱢ ᱫᱟᱲᱮ ᱟᱞᱮ ᱟᱹᱛᱩ ᱦᱚᱲ ᱥᱮ ᱵᱟᱝ ᱦᱚᱲ ᱩᱱᱠᱩᱣᱟᱜ ᱛᱷᱩᱢ ᱫᱟᱲᱮ ᱟᱞᱮ ᱪᱮᱛᱟᱱ ᱨᱮ ᱛᱟᱦᱮᱱᱟ ᱪᱮᱫᱟᱜ ᱥᱮ ᱩᱱᱟᱹᱜ ᱢᱟᱹᱱᱞᱮ ᱮᱢᱟ ᱠᱚᱣᱟ ᱩᱱᱟᱹᱜ ᱫᱷᱚᱨᱚᱢ ᱞᱮ ᱢᱟᱱᱟᱣᱟ ᱟᱨ ᱥᱚᱦᱚᱨᱟᱭ ᱵᱚᱸᱜᱟ ᱱᱚᱣᱟ ᱥᱚᱦᱚᱨᱟᱭ ᱵᱚᱸᱜᱟᱨᱮ ᱟᱞᱮ ᱰᱟᱹᱝᱨᱤ ᱠᱚ ᱪᱩᱢᱟᱹᱲᱟ ᱠᱟᱛᱮᱫ ᱟᱨ ᱫᱩᱣᱟᱹᱨ ᱨᱮ ᱦᱩᱲᱩ ᱜᱮᱞᱮ ᱟᱨ ᱵᱚᱦᱚᱜ ᱨᱮ ᱚᱱᱟ ᱜᱮᱞᱮ ᱨᱮᱱᱟᱜ ᱵᱟᱦᱟ ᱮᱢ ᱠᱟᱛᱮᱫ ᱜᱩᱨᱤᱡᱽ ᱟᱴᱴᱟ ᱛᱮᱞᱮ ᱫᱟᱹᱨᱩᱲ ᱠᱚᱣᱟ ᱩᱱ ᱡᱚᱠᱷᱮᱡᱽ ᱫᱚ ᱜᱩᱯᱤᱞᱮ ᱩᱰᱩᱠ ᱠᱟᱣᱟ ᱟᱨ ᱟᱹᱭᱩᱵᱽ ᱵᱮᱲᱟ ᱠᱷᱟᱹᱲ ᱡᱚᱠᱷᱮᱡ ᱫᱚ ᱩᱱᱠᱩ ᱞᱟᱹᱜᱤᱫ ᱫᱷᱩᱵᱤ ᱜᱷᱟᱸᱥ ᱫᱩᱣᱟᱹᱨ ᱨᱮᱞᱮ ᱫᱚᱦᱚ ᱠᱟᱜᱼᱟ ᱚᱱᱟ ᱡᱚᱢ ᱠᱟᱛᱮᱫ ᱜᱮ ᱱᱩᱠᱩ ᱰᱟᱝᱨᱤ ᱠᱚᱫᱚ ᱚᱰᱟᱜ ᱠᱚ ᱵᱚᱞᱚᱱᱟ ᱛᱚ ᱥᱚᱦᱚᱨᱟᱭ ᱡᱚᱠᱷᱮᱡ ᱦᱚᱸ ᱚᱱᱠᱟᱜᱮ ᱟᱞᱮᱦᱚᱸ ᱨᱟᱹᱥᱠᱟᱹᱞᱮ ᱵᱩᱡᱷᱟᱹᱣᱟ